ᱤᱧ ᱫᱚ ᱢᱤᱫᱴᱟᱝ ᱚᱱᱚᱞᱤᱭᱟᱹ ᱫᱤᱥᱚᱢ ᱨᱮᱱ ᱦᱚᱲ ᱦᱚᱯᱚᱱ ᱠᱚ ᱱᱟᱯᱟᱭ ᱦᱚᱨ ᱰᱟᱦᱟᱨ ᱛᱤᱧ ᱟᱹᱭᱩᱨ ᱠᱚᱣᱟ ᱚᱱᱟ ᱜᱮᱛᱤᱧ ᱤᱧᱟᱹᱜ ᱦᱩᱫᱤᱥ ᱟᱨ ᱩᱭᱦᱟᱹᱨ ᱟᱨ ᱚᱱᱟ ᱞᱟᱹᱜᱤᱫᱛᱮ ᱱᱟᱯᱟᱭ ᱱᱤᱨᱟᱹᱭ ᱢᱚᱱᱮ ᱥᱮ ᱵᱮᱥ ᱵᱮᱥ ᱠᱟᱛᱷᱟ ᱠᱚᱧ ᱩᱭᱦᱟᱹᱨ ᱞᱟᱹᱜᱤᱫᱛᱮ ᱱᱚᱝᱠᱟᱱ ᱡᱟᱭᱜᱟ ᱨᱮᱧ ᱛᱟᱦᱮᱱᱟ ᱡᱟᱦᱟᱸ ᱫᱚ ᱤᱧᱫᱚ ᱢᱤᱫᱴᱟᱝ ᱫᱷᱚᱨᱚᱢ ᱜᱟᱲ ᱞᱮᱠᱟᱛᱮ ᱢᱤᱫᱴᱮᱱ ᱡᱟᱦᱮᱨ ᱜᱟᱲ ᱨᱮ ᱪᱟᱞᱟᱣ ᱠᱟᱛᱮᱫ ᱚᱸᱰᱮ ᱢᱤᱫ ᱫᱟᱨᱮ ᱵᱩᱴᱟᱹ ᱨᱮ ᱫᱩᱲᱩᱵ ᱛᱷᱤᱨ ᱠᱟᱛᱮᱫ ᱱᱚᱣᱟ ᱟᱵᱚ ᱥᱟᱶᱛᱟ ᱥᱚᱢᱟᱡᱽ ᱨᱮᱱᱟᱜ ᱱᱟᱱᱟᱨᱚᱠᱚᱢ ᱡᱤᱱᱤᱥ ᱠᱚᱧ ᱩᱭᱦᱟᱹᱨᱟ ᱟᱨ ᱚᱱᱟ ᱠᱚ ᱤᱫᱤ ᱠᱟᱛᱮᱫ ᱤᱧ ᱚᱞᱟ ᱟᱵᱚ ᱨᱮᱱ ᱦᱚᱲ ᱦᱚᱯᱚᱱ ᱠᱚ ᱪᱮᱫᱞᱮᱠᱟ ᱨᱮ ᱟᱵᱚ ᱵᱚᱱ ᱞᱟᱦᱟᱜᱼᱟ ᱟᱨ ᱟᱵᱚᱣᱟᱜ ᱥᱟᱶᱛᱟ ᱥᱚᱢᱟᱡᱽ ᱪᱤᱠᱟᱹ ᱛᱮᱵᱚᱱ ᱩᱛᱱᱟᱹᱣᱟ ᱜᱟᱶᱛᱟ ᱪᱤᱠᱟᱹ ᱛᱮᱵᱚᱱ ᱩᱛᱱᱟᱹᱣᱟ ᱟᱵᱚ ᱪᱤᱠᱟᱹ ᱵᱚᱱ ᱡᱩᱢᱤᱫᱚᱜᱼᱟ ᱱᱚᱝᱠᱟᱱ ᱠᱟᱹᱢᱤ ᱠᱚ ᱤᱫᱤ ᱠᱟᱛᱮᱫ ᱢᱤᱫᱴᱟᱝ ᱯᱩᱛᱷᱤᱧ ᱚᱞᱟ ᱡᱟᱦᱟᱸ ᱯᱩᱛᱷᱤ ᱫᱚ ᱟᱵᱚ ᱥᱟᱱᱟᱢ ᱦᱚᱲ ᱵᱚᱱ ᱡᱩᱢᱤᱚᱫᱚᱜᱼᱟ ᱟᱨ ᱵᱚᱱ ᱥᱟᱢᱴᱟᱣ ᱢᱤᱫᱚᱜᱼᱟ ᱚᱱᱟ ᱞᱟᱹᱜᱤᱫᱛᱮ ᱱᱚᱝᱠᱟ ᱱᱤᱪᱚᱞ ᱚᱠᱛᱚ ᱨᱮ ᱡᱟᱦᱮᱨ ᱜᱟᱲ ᱨᱮ ᱚᱸᱰᱮ ᱥᱮᱱ ᱠᱟᱛᱮᱫ ᱤᱧ ᱚᱱᱟ ᱠᱚᱧ ᱚᱞ ᱛᱚᱞᱟ ᱟᱨ ᱤᱧ ᱫᱤᱥᱚᱢ ᱦᱚᱲ ᱴᱷᱮᱱ ᱤᱧ ᱥᱚᱫᱚᱨᱟ